ᱡᱚᱦᱟᱨ ᱜᱮ ᱤᱧᱟᱹᱜ ᱫᱚ ᱜᱨᱮᱡᱩᱭᱮᱥᱮᱱ ᱯᱮ ᱥᱮᱨᱢᱟ ᱢᱟᱲᱟᱝ ᱯᱩᱨᱟᱹᱣ ᱟᱠᱟᱱ ᱛᱟᱦᱮᱸᱫ ᱟᱫᱚ ᱱᱤᱛᱚᱜ ᱫᱚ ᱥᱚᱨᱠᱟᱨᱤ ᱱᱚᱠᱨᱤ ᱞᱟᱹᱜᱤᱫ ᱛᱮ ᱯᱨᱤᱯᱟᱨᱮᱥᱮᱱ ᱪᱟᱞᱟᱜ ᱠᱟᱱᱟ ᱛᱤᱧ ᱟᱫᱚ ᱯᱨᱤᱯᱟᱨᱮᱥᱮᱱ ᱫᱚ ᱤᱧᱟᱹᱜ ᱫᱚ ᱰᱤᱯᱷᱮᱱᱥ ᱨᱮᱜᱮ ᱱᱟᱦᱟᱸᱜ ᱤᱧᱟᱹᱜ ᱮᱢ ᱫᱚ ᱚᱱᱟᱜᱮ ᱤᱧᱟᱹᱜ ᱮᱢ ᱠᱟᱱᱟ ᱰᱤᱯᱷᱮᱱᱥ ᱨᱮ ᱟᱫᱚ ᱰᱤᱯᱷᱮᱱᱥ ᱨᱮ ᱪᱟᱹᱠᱨᱤ ᱞᱟᱹᱜᱤᱫ ᱫᱚ ᱚᱞ ᱯᱟᱲᱦᱟᱣ ᱥᱟᱶᱛᱮ ᱦᱚᱲᱢᱚ ᱦᱚᱸ ᱯᱷᱤᱴ ᱫᱚᱦᱚᱭ ᱞᱟᱹᱜᱤᱫ ᱛᱮ ᱜᱳᱴᱟ ᱞᱮᱠᱟᱱᱟᱜ ᱜᱤᱧ ᱯᱨᱤᱯᱟᱨᱮᱥᱮᱱᱮᱜᱼᱟ ᱡᱟᱦᱟᱸ ᱫᱚ ᱚᱞ ᱯᱟᱲᱦᱟᱣ ᱢᱟ ᱥᱮᱛᱟᱜ ᱟᱹᱭᱩᱵ ᱦᱩᱭᱩᱜ ᱠᱟᱱ ᱜᱮᱭᱟ ᱥᱟᱶᱛᱮ ᱢᱚᱭᱫᱟᱱ ᱨᱮᱦᱚᱸ ᱚᱱᱟ ᱞᱟᱹᱜᱤᱫ ᱛᱮ ᱫᱤᱱ ᱜᱮ ᱫᱟᱹᱲ ᱵᱟᱲᱟ ᱦᱩᱭᱩᱜ ᱠᱟᱱᱟ ᱡᱟᱦᱟᱸ ᱫᱚ ᱠᱷᱟᱥᱨᱟᱛ ᱦᱩᱭᱩᱜ ᱠᱟᱱᱟ ᱡᱟᱦᱟᱸ ᱛᱮ ᱦᱚᱲᱢᱚ ᱵᱮᱥ ᱛᱟᱦᱮᱱ ᱞᱟᱹᱜᱤᱫ ᱛᱮ ᱱᱚᱣᱟ ᱫᱚ ᱠᱚᱨᱟᱣ ᱦᱩᱭᱩᱜ ᱠᱟᱱᱟ ᱟᱫᱚ ᱱᱚᱝᱠᱟ ᱜᱮ ᱟᱹᱰᱤ ᱰᱷᱮᱨ ᱡᱟᱦᱟᱸ ᱨᱮ ᱠᱚᱨᱤᱧ ᱪᱟᱞᱟᱣ ᱟᱠᱟᱱ ᱜᱮᱭᱟ ᱚᱱᱟ ᱢᱟᱲᱟᱝ ᱛᱮ ᱡᱟᱦᱟᱸ ᱨᱮ ᱚᱞ ᱯᱟᱲᱦᱟᱣ ᱨᱮᱦᱚᱸ ᱠᱟᱹᱴᱤᱡ ᱤᱧ ᱠᱚᱢ ᱟᱠᱟᱱ ᱜᱮᱭᱟ ᱟᱫᱚ ᱚᱱᱟ ᱵᱟᱨᱮ ᱛᱮᱜᱮ ᱟᱹᱰᱤ ᱥᱚᱠᱛᱚ ᱯᱟᱲᱦᱟᱣ ᱪᱟᱞᱟᱜ ᱠᱟᱱᱟ ᱡᱟᱦᱟᱸ ᱨᱮ ᱟᱞᱮ ᱫᱚ ᱯᱟᱲᱦᱟᱜ ᱦᱩᱭᱩᱜ ᱠᱟᱱᱟ ᱱᱚᱣᱟ ᱯᱟᱲᱦᱟᱣ ᱫᱚ ᱴᱤᱭᱩᱥᱚᱱ ᱴᱤᱭᱩᱥᱚᱱ ᱢᱟᱫᱫᱷᱚᱢ ᱛᱮᱦᱚᱸ ᱪᱟᱞᱟᱜ ᱠᱟᱱ ᱜᱮᱭᱟ ᱟᱨ ᱱᱮᱛᱟᱨ ᱢᱟ ᱰᱤᱡᱤᱴᱮᱞ ᱫᱩᱱᱤᱭᱟᱹ ᱠᱟᱱᱟ ᱮᱱᱠᱷᱟᱱ ᱫᱚ ᱯᱷᱳᱱ ᱛᱮᱦᱚᱸ ᱚᱱᱞᱟᱭᱤᱱ ᱛᱮᱦᱚᱸ ᱯᱨᱤᱯᱟᱨᱮᱥᱮᱱ ᱫᱚᱧ ᱠᱚᱨᱟᱣ ᱮᱫᱼᱟ ᱟᱨ ᱱᱚᱝᱠᱟ ᱜᱮ ᱡᱚᱴᱟᱣ ᱠᱚ ᱥᱟᱞᱟᱜ ᱡᱟᱦᱟᱸ ᱠᱚᱨᱮ ᱞᱮ ᱧᱟᱯᱟᱢᱟ ᱤᱱᱟᱹᱠᱷᱟᱱ ᱫᱚ ᱱᱚᱣᱟ ᱚᱞ ᱯᱟᱲᱦᱟᱣ ᱵᱟᱨᱮ ᱛᱮᱜᱮᱞᱮ ᱰᱤᱥᱠᱟᱥᱟ ᱡᱮ ᱪᱮ ᱵᱟᱹᱵᱩ ᱥᱮ ᱫᱟᱫᱟ ᱢᱟᱥᱮ ᱪᱮᱫ ᱞᱮᱠᱟ ᱯᱮ ᱯᱟᱲᱦᱟᱜ ᱠᱟᱱᱟ ᱪᱮᱫ ᱮᱢ ᱯᱟᱲᱦᱟᱜ ᱠᱟᱱᱟ ᱱᱚᱣᱟ ᱵᱟᱲᱮ ᱪᱮᱫ ᱠᱟᱱᱟ ᱢᱟᱥᱮ ᱱᱚᱣᱟ ᱵᱚᱱ ᱵᱩᱡᱷᱟᱹᱣᱟ ᱢᱟᱥᱮ ᱵᱩᱡᱷᱟᱹᱣ ᱤᱧ ᱢᱮ ᱱᱚᱣᱟ ᱠᱚᱨᱮᱫ ᱞᱮ ᱜᱟᱯᱟᱞ ᱢᱟᱨᱟᱜᱼᱟ ᱟᱨ ᱟᱞᱮ ᱫᱚ ᱱᱚᱣᱟ ᱰᱤᱯᱷᱮᱱᱥ ᱡᱚᱵ ᱞᱟᱹᱜᱤᱫ ᱛᱮᱜᱮ ᱞᱮ ᱱᱚᱣᱟ ᱠᱚᱫᱚᱞᱮ ᱠᱚᱨᱟᱣ ᱮᱫᱼᱟ